ᱦᱮᱞᱳ ᱦᱮᱸ ᱦᱮᱸ ᱵᱩᱜᱤ ᱵᱟᱲᱟ ᱜᱮ ᱦᱮᱱᱟᱜ ᱵᱮᱱᱟ ᱦᱩᱸ ᱚ ᱟᱪᱪᱷᱟ ᱱᱚᱛᱮ ᱟᱯᱮ ᱥᱮᱫ ᱪᱮᱫᱞᱮᱠᱟ ᱠᱟᱹᱢᱤ ᱠᱚᱫᱚ ᱠᱚ ᱠᱟᱹᱢᱤ ᱠᱟᱱᱟ ᱦᱩᱸ ᱦᱩᱸ ᱦᱩᱸ ᱛᱟᱦᱞᱮ ᱢᱤᱫ ᱥᱤᱡᱤᱱ ᱜᱮ ᱠᱟᱹᱢᱤ ᱫᱚ ᱦᱩᱭᱩᱜ ᱠᱟᱱᱟ ᱚᱲᱟᱜ ᱥᱮ ᱢᱟᱱᱮ ᱜᱤᱨᱚᱥᱛᱤ ᱫᱚ ᱦᱩᱸ ᱚ ᱛᱟᱦᱞᱮ ᱱᱤᱛᱳᱜ ᱫᱚ ᱵᱟᱹᱱᱩᱜ ᱦᱟᱛᱟᱲᱟ ᱚᱱᱟᱛᱮ ᱵᱟᱨᱦᱮ ᱥᱮᱫ ᱠᱚ ᱪᱟᱞᱟᱣ ᱠᱟᱱᱟ ᱦᱮᱸ ᱠᱟᱹᱢᱤ ᱦᱚᱸ ᱠᱟᱹᱢᱤ ᱟᱨ ᱫᱟᱬᱟᱱ ᱦᱚᱸ ᱫᱟᱬᱟᱱ ᱥᱮ ᱪᱮᱫ ᱞᱮᱠᱟ ᱦᱩᱸ ᱦᱩᱸ ᱦᱮᱸ ᱫᱤᱥᱚᱢ ᱧᱮᱞ ᱦᱩᱸ ᱚᱱᱟ ᱛᱮᱜᱮ ᱛᱟᱦᱞᱮ ᱵᱟᱨᱦᱮ ᱥᱮᱫ ᱫᱚᱠᱚ ᱪᱟᱞᱟᱜ ᱠᱟᱱᱟ ᱠᱟᱹᱢᱤ ᱫᱚ ᱫᱤᱥᱚᱢ ᱧᱮᱞ ᱦᱚᱸ ᱦᱩᱭᱩᱜᱼᱟ ᱠᱟᱹᱢᱤ ᱦᱚᱸ ᱦᱩᱭᱩᱜᱼᱟ ᱚ ᱦᱩᱸ ᱦᱩᱸ ᱦᱮᱸ ᱚᱱᱟ ᱦᱚᱸ ᱵᱩᱜᱤ ᱜᱮᱭᱟ ᱦᱮᱸ ᱦᱮᱸ ᱚᱱᱟᱜᱮ ᱚᱱᱟ ᱜᱮᱞᱤᱧ ᱯᱷᱳᱱ ᱞᱮᱫᱟ ᱵᱚᱞᱮ ᱠᱟᱹᱢᱤ ᱠᱚ ᱟᱞᱮ ᱦᱚᱸᱛᱚ ᱤᱭᱟᱹ ᱧᱚᱜ ᱜᱮᱭᱟ ᱯᱷᱟᱸᱠᱟ ᱧᱚᱜ ᱜᱮᱭᱟ ᱠᱚ ᱪᱟᱞᱟᱣ ᱠᱚᱜᱼᱟ ᱠᱚ ᱦᱩᱸ ᱦᱩᱸ ᱦᱩᱸ ᱟᱪᱪᱷᱟ ᱴᱷᱤᱠᱜᱮᱭᱟ ᱫᱚᱦᱚ ᱠᱚᱣᱟᱹᱧ ᱦᱟᱸᱜ ᱦᱩᱸ